ᱧᱮᱞᱢᱮ ᱟᱵᱚ ᱛᱤᱨᱞᱟᱹ ᱦᱚᱯᱚᱱ ᱠᱚ ᱟᱨ ᱫᱤᱥᱚᱢ ᱨᱮᱱ ᱟᱹᱰᱤ ᱞᱮᱠᱟᱱ ᱮᱱᱮᱡ ᱥᱮᱨᱮᱧ ᱠᱚᱠᱚ ᱵᱟᱲᱟᱭᱟ ᱵᱮᱥᱤ ᱠᱟᱛᱮᱫ ᱟᱵᱚ ᱢᱤᱫᱴᱟᱱ ᱵᱚᱞ ᱮᱱᱮᱡ ᱦᱚᱠᱤ ᱠᱨᱤᱠᱮᱴ ᱟᱨ ᱠᱟᱵᱟᱰᱤ ᱮᱱᱮᱡ ᱥᱮᱨᱮᱧ ᱦᱩᱭᱩᱜ ᱠᱟᱱᱟ ᱮᱱᱮᱡ ᱟᱠᱚ ᱡᱟᱹᱥᱛᱤ ᱛᱚ ᱚᱱᱟ ᱵᱷᱤᱛᱨᱤ ᱠᱷᱚᱱ ᱟᱵᱚᱨᱮᱱ ᱟᱹᱛᱩ ᱫᱤᱥᱚᱢ ᱠᱚᱲᱟᱢᱟ ᱵᱚᱞ ᱦᱮᱸ ᱵᱚᱞ ᱮᱱᱮᱡᱜᱮ ᱵᱮᱥᱤ ᱠᱚ ᱮᱱᱮᱡᱟ ᱚᱱᱠᱟ ᱞᱮᱠᱟ ᱦᱤᱥᱟᱹᱵᱽᱛᱮ ᱮᱱᱮᱡ ᱥᱮᱨᱮᱧ ᱫᱚ ᱟᱨᱦᱚᱸ ᱵᱟᱰᱟᱭᱜᱮ ᱵᱟᱰᱟᱭ ᱫᱚ ᱟᱨ ᱠᱷᱮᱞ ᱦᱤᱥᱟᱹᱵᱽ ᱛᱮᱫᱚ ᱱᱚᱣᱟ ᱠᱚᱜᱮ ᱡᱟᱹᱥᱛᱤ ᱠᱚ ᱠᱷᱮᱞ ᱠᱟᱱᱟ ᱱᱚᱣᱟ ᱨᱮᱫᱚ ᱵᱚᱞ ᱟᱨ ᱪᱟᱹᱯᱨᱤ ᱠᱚ ᱠᱚᱵᱟᱰᱤ ᱴᱤᱨ ᱦᱟᱸᱜ ᱵᱟᱵᱚᱱ ᱢᱮᱱᱟ ᱟᱵᱚ ᱠᱨᱤᱠᱮᱴ ᱮᱱᱮᱡ ᱚᱱᱟ ᱠᱚ ᱮᱱᱮᱡ ᱦᱚᱸ ᱯᱟᱹᱦᱤᱞ ᱫᱚ ᱜᱩᱯᱤ ᱥᱚᱢᱚᱭ ᱫᱚ ᱟᱞᱮ ᱫᱚ ᱴᱤᱨ ᱞᱮ ᱮᱱᱮᱡ ᱛᱟᱦᱮᱱ ᱱᱮᱛᱟᱨ ᱫᱚ ᱠᱨᱤᱠᱮᱴ ᱠᱚ ᱮᱱᱮᱡ ᱠᱟᱱᱟ ᱟᱨ ᱟᱵᱚ ᱵᱷᱟᱨᱚᱛ ᱨᱮ ᱠᱷᱮᱞᱳᱰ ᱦᱤᱥᱟᱹᱵᱽ ᱛᱮᱫᱚ ᱛᱚ ᱟᱨ ᱠᱚᱵᱟᱰᱤ ᱦᱚᱸᱠᱤ ᱤᱱᱟᱹ ᱠᱚ ᱱᱟᱦᱟᱜ ᱠᱚ ᱮᱱᱮᱡ ᱠᱟᱱᱟ ᱤᱧᱫᱚ ᱫᱩᱠᱷᱤᱧ ᱵᱩᱡᱷᱟᱹᱣᱟ ᱟᱵᱚ ᱠᱷᱮᱨᱣᱟᱲ ᱟᱵᱚ ᱥᱟᱱᱛᱟᱲ ᱥᱚᱢᱟᱡᱽ ᱨᱮᱫᱚ ᱱᱚᱣᱟ ᱛᱟᱵᱚᱱ ᱡᱟᱦᱟᱸ ᱠᱚ ᱮᱱᱮᱡ ᱠᱟᱱᱟ ᱩᱱᱠᱩ ᱠᱚ ᱵᱟᱠᱚ ᱥᱮᱴᱮᱨ ᱫᱟᱲᱮᱭᱟᱜ ᱠᱟᱱᱟ ᱵᱮᱥ ᱩᱭᱦᱟᱹᱨᱢᱟ ᱟᱨ ᱟᱹᱞᱤᱧᱟᱜ ᱢᱮᱱ ᱞᱮᱠᱟ ᱦᱤᱥᱟᱹᱵᱽ ᱛᱮᱞᱤᱧ ᱢᱮᱱᱟ ᱩᱭᱦᱟᱹᱨ ᱠᱚ ᱛᱟᱵᱚᱱ ᱠᱮᱴᱮᱡ ᱧᱚᱜᱟ ᱢᱚᱱᱮ ᱠᱚ ᱛᱟᱵᱚᱱ ᱠᱮᱴᱮᱡ ᱫᱷᱟᱨᱟ ᱧᱚᱜ ᱠᱟᱛᱮᱫ ᱡᱟᱦᱟᱸ ᱠᱚᱯᱮ ᱠᱷᱮᱞ ᱠᱟᱱᱟ ᱟᱞᱚᱯᱮ ᱪᱟᱞᱟᱜᱼᱟ ᱪᱟᱞᱟᱣ ᱠᱟᱛᱮᱫ ᱚᱸᱰᱮ ᱦᱟᱺᱰᱤ ᱯᱟᱹᱨᱣᱟᱹ ᱠᱚ ᱮᱢᱟᱱ ᱠᱚᱠᱚ ᱧᱩᱭᱮᱜᱼᱟ ᱛᱟᱦᱮᱱ ᱠᱟᱱᱟ ᱚᱱᱟ ᱡᱚᱛᱚᱯᱮ ᱪᱟᱵᱟ ᱠᱟᱜ ᱠᱟᱱᱟ ᱟᱫᱚ ᱟᱹᱞᱤᱧᱟᱜ ᱦᱩᱫᱤᱥ ᱠᱟᱛᱮᱫ ᱞᱤᱧ ᱢᱮᱱᱮᱫᱼᱟ ᱤᱱᱟᱹ ᱨᱮᱦᱚᱸ ᱯᱚᱭᱥᱟ ᱤᱱᱠᱟᱢ ᱦᱤᱥᱟᱹᱵᱽᱛᱮ ᱢᱟᱱᱮ ᱩᱱᱠᱩ ᱯᱷᱮᱢᱮᱞᱤ ᱦᱤᱥᱟᱹᱵᱽ ᱚᱲᱟᱜ ᱨᱮ ᱮᱱᱮᱡ ᱛᱟᱵᱚᱱ ᱠᱩᱥᱟᱹᱞ ᱫᱷᱟᱨᱟ ᱮᱱᱮᱡᱛᱮ ᱛᱤ ᱟᱞᱚᱯᱮ ᱵᱟᱡᱟᱜᱼᱟ ᱤᱱᱟᱹ ᱠᱟᱛᱷᱟ ᱜᱮᱞᱤᱧ ᱨᱚᱲ ᱫᱚᱦᱚ ᱦᱚᱴᱚ ᱠᱟᱜ ᱠᱟᱱᱟ